ᱤᱧ ᱨᱮᱱ ᱟᱹᱰᱤ ᱥᱩᱨ ᱠᱚᱨᱮᱱ ᱥᱮ ᱜᱟᱛᱮ ᱠᱚᱨᱮᱱ ᱚᱠᱚᱭ ᱦᱚᱸ ᱢᱤᱣᱡᱤᱠ ᱨᱤᱭᱮᱞᱤᱴᱤ ᱥᱳ ᱨᱮᱫᱚ ᱵᱟᱱᱩᱜ ᱠᱚᱣᱟ ᱟᱨ ᱠᱚ ᱥᱮᱱᱚᱜᱼᱟ ᱱᱚᱝᱠᱟᱱ ᱮᱸᱜ ᱚᱠᱟ ᱪᱟᱱᱥ ᱦᱚᱸ ᱮᱸᱜ ᱵᱟᱹᱧ ᱧᱮᱞ ᱧᱟᱢᱫᱟ ᱤᱧ ᱫᱩᱧ ᱢᱚᱱᱮᱭᱟ ᱱᱚᱝᱠᱟᱱ ᱨᱤᱭᱮᱞᱤᱴᱤ ᱥᱳ ᱨᱮ ᱥᱮᱱ ᱠᱟᱛᱮ ᱟᱯᱱᱟᱨ ᱥᱤᱨᱤᱧ ᱫᱚ ᱵᱟᱝ ᱞᱟᱦᱟ ᱥᱮᱡ ᱫᱚ ᱵᱟᱝ ᱪᱟᱞᱟᱜᱼᱟ ᱟᱨ ᱦᱚᱲ ᱠᱚ ᱩᱫᱩᱜ ᱠᱟᱛᱮ ᱟᱯᱱᱟᱨ ᱡᱟᱦᱟᱸᱴᱟᱜ ᱨᱟᱹᱥᱠᱟᱹ ᱵᱚᱱ ᱧᱟᱢ ᱫᱟ ᱱᱚᱣᱟ ᱫᱚ ᱢᱤᱫ ᱰᱚᱸᱰᱚ ᱞᱟᱜᱤᱫ ᱜᱮ ᱢᱮᱱᱠᱷᱟᱱ ᱟᱛᱩ ᱛᱟᱞᱟ ᱨᱮ ᱥᱟᱱᱟᱢ ᱦᱚᱲ ᱥᱟᱱᱟᱢ ᱦᱚᱲ ᱥᱟᱶᱛᱮ ᱢᱤᱫ ᱥᱚᱸᱜᱮ ᱛᱮ ᱡᱟᱦᱟᱸᱴᱟᱜ ᱨᱟᱹᱥᱠᱟᱹ ᱚᱱᱟ ᱫᱚ ᱟᱭᱢᱟ ᱫᱤᱱ ᱛᱟᱦᱮᱸᱱᱟ ᱟᱨ ᱱᱚᱣᱟ ᱪᱮᱛᱟᱱ ᱨᱮᱜᱮ ᱤᱧᱟᱹᱜ ᱫᱚ ᱰᱷᱮᱨ ᱯᱟᱹᱛᱭᱟᱹᱣ ᱢᱮᱱᱟᱜᱼᱟ ᱚᱠᱟ ᱫᱚ ᱟᱛᱩᱼᱴᱚᱞᱟ ᱨᱮ ᱥᱮᱫᱟᱭ ᱠᱷᱚᱱᱟᱜ ᱵᱚᱱ ᱮᱱᱮᱡᱼᱥᱮᱨᱮᱧᱚᱜ ᱢᱤᱫ ᱥᱟᱶᱛᱮ ᱥᱟᱱᱟᱢ ᱦᱚᱲ ᱚᱱᱟᱜᱮ ᱨᱤᱭᱮᱞᱤᱴᱤ ᱥᱮ ᱨᱮ ᱢᱤᱫ ᱦᱚᱲ ᱥᱟᱡᱟᱣ ᱠᱟᱛᱮ ᱥᱴᱮᱡ ᱨᱮ ᱩᱱᱩᱫᱩᱜ ᱵᱟᱹᱲᱤᱡ ᱦᱚᱨᱟ ᱫᱚ ᱦᱚᱲ ᱦᱚᱯᱚᱱᱟᱜ ᱫᱚ ᱵᱟᱱᱩᱜᱼᱟ ᱚᱱᱟ ᱫᱚ ᱱᱟᱦᱟᱜ ᱫᱤᱱ ᱨᱮᱭᱟᱜ ᱢᱤᱫᱴᱮᱱ ᱰᱤᱢᱟᱱᱰ ᱠᱟᱱᱟ ᱯᱟᱥᱮᱡ ᱛᱟᱭᱚᱢ ᱫᱟᱨᱟᱢ ᱜᱤᱫᱟᱹᱨᱼᱯᱤᱫᱟᱹᱨ ᱠᱚ ᱞᱟᱦᱟᱜᱼᱟ ᱢᱮᱱᱠᱷᱟᱱ ᱤᱧ ᱞᱮᱠᱟᱱ ᱢᱟᱨᱮ ᱦᱚᱲ ᱱᱚᱝᱠᱟᱱᱟᱜ ᱮᱱᱮᱡᱼᱥᱮᱨᱮᱧ ᱨᱮᱫᱚ ᱨᱟᱹᱥᱟᱹ ᱞᱟᱹᱜᱤᱫ ᱫᱚ ᱢᱤᱫ ᱰᱚᱸᱰᱮᱠ ᱨᱟᱹᱥᱠᱟᱹ ᱞᱟᱹᱜᱤᱫ ᱫᱚ ᱴᱷᱤᱠ ᱜᱮᱭᱟ ᱢᱮᱱᱠᱷᱟᱱ ᱱᱚᱣᱟ ᱥᱟᱶᱛᱮ ᱟᱯᱱᱟᱨᱟᱜ ᱨᱟᱹᱥᱠᱟᱹ ᱟᱨ ᱮᱸᱜ ᱟᱵᱚᱣᱟᱜ ᱮᱱᱮᱡᱼᱥᱮᱨᱮᱧ ᱨᱮᱭᱟᱜ ᱡᱟᱦᱟᱸᱴᱟᱜ ᱫᱟᱲᱮ ᱚᱱᱟ ᱠᱮᱴᱮᱡᱚᱜᱼᱟ ᱱᱚᱣᱟ ᱨᱮᱱᱟᱜ ᱯᱟᱹᱛᱭᱟᱹᱣ ᱫᱚ ᱵᱟᱱᱩᱜ ᱛᱤᱧᱟᱹ